ᱦᱮᱸ ᱡᱮᱢᱚᱱ ᱢᱚᱠᱚᱨ ᱢᱚᱠᱚᱨ ᱫᱚ ᱵᱟᱨ ᱥᱚᱯᱛᱟ ᱞᱟᱦᱟ ᱠᱷᱚᱡ ᱜᱤᱫᱽᱨᱟᱹ ᱛᱟᱞᱮ ᱵᱟᱹᱜᱽᱲᱟᱹᱜ ᱠᱚ ᱠᱤ ᱰᱟᱹᱨ ᱠᱚ ᱫᱟᱨᱮ ᱥᱟᱠ ᱤᱭᱟᱹ ᱠᱚ ᱢᱟᱜ ᱠᱟᱛᱮᱫ ᱠᱚ ᱨᱚᱚᱦᱚᱲ ᱪᱚᱣᱟᱜ ᱜᱮ ᱟᱨ ᱟᱭᱩᱵ ᱡᱚᱠᱷᱟᱡ ᱫᱚ ᱚᱱᱟ ᱠᱚᱠᱚ ᱡᱚᱛᱚ ᱠᱚ ᱜᱩᱴᱭᱟᱹᱣ ᱠᱮᱫ ᱜᱮ ᱜᱩᱴᱭᱟᱹᱣ ᱠᱟᱛᱮ ᱠᱩᱢᱵᱟᱹ ᱠᱚ ᱵᱮᱱᱟᱣ ᱠᱮᱫ ᱜᱮ ᱠᱩᱢᱵᱟᱹ ᱵᱮᱱᱟᱣ ᱠᱟᱛᱮ ᱟᱫᱚ ᱟᱯᱚᱱ ᱟᱯᱚᱱ ᱚᱲᱟᱜ ᱨᱮᱜᱮ ᱠᱚ ᱜᱤᱛᱤᱡ ᱮᱱᱜᱮ ᱡᱚᱠᱷᱚᱱ ᱦᱟᱸᱜ ᱥᱤᱢ ᱠᱚ ᱨᱟᱜᱟ ᱩᱱᱡᱚᱠᱷᱟᱡ ᱫᱚ ᱴᱟᱢᱟᱠ ᱢᱤᱫᱴᱟᱝ ᱨᱩᱭᱟ ᱰᱩᱵᱩᱻ ᱰᱩᱵᱩᱻᱰᱩᱵᱩᱻᱰᱩᱵᱩᱻᱰᱩᱵᱩ ᱟᱫᱚ ᱡᱚᱛᱚ ᱜᱤᱫᱽᱨᱟᱹ ᱜᱮᱠᱚ ᱮᱵᱷᱮᱱᱮᱱ ᱜᱮ ᱚᱱᱟ ᱟᱸᱡᱚᱢ ᱛᱮ ᱢᱮᱱᱟᱠᱚ ᱱᱤᱛ ᱫᱚ ᱫᱮᱞᱟᱭᱟ ᱠᱩᱞᱦᱤ ᱥᱮᱫ ᱩᱰᱩᱠᱚᱜ ᱢᱟ ᱟᱨ ᱥᱩᱱᱩᱢ ᱢᱩᱱᱩᱢ ᱠᱚᱫᱚ ᱠᱚ ᱤᱫᱤ ᱛᱚᱨᱟᱭᱟ ᱵᱟᱱᱛᱮ ᱢᱤᱫᱴᱟᱝ ᱞᱚᱴᱟ ᱠᱚ ᱤᱫᱤᱭᱟ ᱤᱫᱤ ᱠᱚᱫᱚ ᱠᱚ ᱤᱫᱤᱭᱟ ᱪᱟᱱᱰᱟ ᱪᱟᱱᱰᱤ ᱟᱠᱟ ᱠᱟᱡ ᱠᱚ ᱦᱤᱲᱤᱧ ᱚᱴᱚ ᱠᱟᱜ ᱜᱮ ᱟᱨ ᱥᱮᱱ ᱠᱟᱛᱮ ᱯᱟᱭᱨᱟ ᱭᱮᱱ ᱜᱮᱠᱚ ᱯᱟᱭᱨᱟ ᱠᱟᱛᱮ ᱠᱩᱢᱵᱟᱹ ᱠᱚ ᱡᱮᱨᱮᱫ ᱟᱫ ᱜᱮ ᱡᱮᱨᱮᱫ ᱠᱟᱛᱮ ᱨᱩᱨᱩ ᱤᱭᱟᱹᱭᱮᱱ ᱜᱮᱠᱚ ᱡᱩᱨᱩᱜ ᱮᱱᱜᱮ ᱡᱩᱨᱩᱜ ᱞᱚᱞᱚᱭᱮᱱ ᱜᱮᱠᱚ ᱟᱨ ᱡᱟᱦᱟᱸ ᱞᱚᱴᱟ ᱠᱚ ᱤᱫᱤᱣᱠᱟᱫᱟ ᱚᱱᱟ ᱫᱚ ᱫᱟᱜ ᱠᱚ ᱟᱸᱜᱩ ᱛᱚᱨᱟ ᱠᱮᱫ ᱜᱮ ᱚᱲᱟᱜ ᱠᱚᱨᱮ ᱮᱫ ᱤᱭᱟᱹ ᱠᱚᱨᱮ ᱵᱟᱱᱫᱤ ᱢᱟᱱᱫᱤ ᱠᱚ ᱡᱟ ᱵᱩᱛᱤ ᱞᱩᱜᱽᱲᱤᱜ ᱠᱚ ᱛᱟᱦᱮᱱ ᱛᱟᱵᱚᱱᱟ ᱟᱨ ᱜᱚᱜᱚᱛᱟᱠᱚ ᱦᱚᱸ ᱯᱤᱴᱷᱟᱹ ᱢᱤᱫᱴᱮᱡ ᱠᱚ ᱤᱥᱤᱱᱛᱮ ᱩᱱᱠᱩ ᱦᱚᱸ ᱵᱟᱝᱠᱚ ᱪᱟᱞᱟᱜ ᱛᱮ ᱮᱱᱦᱤᱞᱳᱜ ᱫᱚ ᱚᱱᱟ ᱢᱚᱠᱚᱨ ᱫᱟᱜ ᱛᱮᱜᱮᱠᱚ ᱢᱟᱹᱰᱚᱞᱤᱭᱟ